ᱤᱧᱟᱹᱜ ᱴᱚᱴᱷᱟ ᱯᱟᱥᱮ ᱨᱮᱫᱚ ᱱᱚᱝᱠᱟᱱ ᱡᱟᱭᱜᱟ ᱢᱮᱱᱟᱜᱼᱟ ᱡᱟᱦᱟᱸᱡᱮ ᱨᱟᱡᱽ ᱨᱟᱯᱟ ᱠᱚ ᱢᱮᱱᱟᱜ ᱜᱮᱭᱟ ᱧᱩᱛᱩᱢᱟᱜ ᱠᱟᱱᱟ ᱠᱚ ᱨᱟᱡᱽᱨᱟᱯᱟ ᱫᱚ ᱱᱚᱝᱠᱟᱱ ᱡᱟᱭᱜᱟ ᱠᱟᱱᱟ ᱡᱟᱦᱟᱸ ᱡᱮ ᱟᱵᱚᱨᱮᱱ ᱟᱹᱜᱤᱞ ᱦᱟᱯᱲᱟᱢ ᱠᱚ ᱠᱚ ᱞᱟᱹᱭ ᱟᱠᱟᱜᱼᱟ ᱡᱮ ᱟᱵᱚᱣᱟᱜ ᱢᱟᱱᱢᱤ ᱵᱚᱱ ᱜᱚᱡ ᱵᱩᱨᱩ ᱞᱮᱱᱠᱷᱟᱱᱜᱮ ᱚᱸᱰᱮ ᱡᱟᱝ ᱵᱟᱦᱟ ᱛᱩᱯᱩᱱ ᱠᱚ ᱤᱫᱤᱭᱮᱫ ᱵᱚᱱᱟ ᱢᱮᱱᱛᱮ ᱟᱵᱚ ᱥᱟᱨᱱᱟ ᱫᱷᱚᱨᱚᱢ ᱦᱚᱲ ᱟᱵᱚ ᱦᱚᱲ ᱦᱚᱯᱚᱱ ᱞᱟᱹᱜᱤᱫ ᱫᱚ ᱟᱹᱰᱤ ᱢᱟᱨᱟᱝ ᱡᱟᱭᱜᱟ ᱠᱟᱱᱟ ᱟᱨ ᱡᱟᱦᱟᱸᱜᱮ ᱞᱩᱜᱩᱵᱩᱨᱩ ᱠᱚ ᱪᱟᱞᱟᱜ ᱠᱟᱱᱟ ᱠᱚ ᱫᱟᱬᱟᱱ ᱫᱤᱥᱚᱢ ᱫᱟᱬᱟᱱ ᱠᱤᱢᱵᱟ ᱞᱩᱜᱩ ᱵᱟᱵᱟ ᱞᱩᱜᱩ ᱟᱭᱚ ᱴᱷᱮᱱ ᱛᱚ ᱨᱩᱣᱟᱹᱲ ᱡᱚᱦᱚᱜ ᱫᱚ ᱨᱟᱡᱽ ᱨᱟᱯᱟ ᱠᱚ ᱵᱚᱞᱚ ᱛᱟᱨᱟᱜ ᱠᱟᱱ ᱜᱮᱭᱟ ᱟᱨᱠᱚ ᱦᱤᱨᱤ ᱛᱟᱨᱟᱭᱮᱫ ᱜᱮᱭᱟ ᱟᱨ ᱚᱸᱰᱮᱦᱚᱸ ᱨᱟᱡᱽ ᱨᱟᱯᱟᱨᱮ ᱵᱤᱱᱛᱤ ᱵᱟᱠᱷᱮᱬ ᱛᱟᱨᱟᱭᱮᱫ ᱜᱮᱭᱟ ᱠᱚ ᱡᱟᱦᱟᱸ ᱥᱮᱫᱟᱭ ᱠᱷᱚᱱ ᱟᱵᱚᱨᱮᱱ ᱟᱹᱜᱤᱞ ᱦᱟᱯᱲᱟᱢ ᱠᱚᱠᱚ ᱴᱷᱟᱹᱣᱠᱟᱹᱣᱟᱠᱟᱜᱼᱟ ᱥᱮᱠᱚ ᱜᱟᱞᱟᱝ ᱜᱟᱵᱟᱱᱟᱠᱟᱜᱼᱟ ᱵᱤᱱᱛᱤ ᱵᱟᱠᱷᱮᱬ ᱪᱮᱫ ᱞᱮᱠᱟᱱᱟ ᱢᱮᱱᱛᱮ ᱛᱚ ᱚᱱᱟᱛᱮ ᱱᱚᱣᱟ ᱨᱟᱡᱽ ᱨᱟᱯᱟ ᱫᱚ ᱟᱹᱰᱤᱜᱮ ᱱᱟᱯᱟᱭ ᱡᱟᱭᱜᱟ ᱠᱟᱱᱟ ᱟᱨ ᱟᱹᱰᱤᱜᱮ ᱪᱮᱦᱨᱟ ᱡᱟᱭᱜᱟ ᱠᱟᱱᱟ ᱟᱹᱰᱤᱜᱮ ᱟᱵᱚ ᱦᱚᱲ ᱦᱚᱯᱚᱱᱠᱚ ᱞᱟᱹᱜᱤᱫ ᱫᱚ ᱵᱮᱥ ᱡᱟᱭᱜᱟ ᱠᱟᱱᱟ